ᱦᱮᱸ ᱦᱚᱦᱟᱨ ᱜᱮ ᱚᱠᱚᱭ ᱦᱮᱸ ᱱᱤᱭᱟᱹ ᱫᱚ ᱴᱟᱣᱩᱱ ᱠᱞᱟᱵᱽ ᱠᱟᱱ ᱜᱮᱭᱟ ᱟᱪᱷᱟ ᱟᱪᱷᱟ ᱛᱳ ᱧᱮᱞ ᱢᱮ ᱱᱚᱰᱮ ᱵᱷᱚᱨᱛᱤᱜ ᱞᱟᱹᱜᱤᱛ ᱛᱮ ᱯᱨᱚᱛᱷᱚᱢᱚᱛᱚ ᱫᱚ ᱦᱩᱭᱩᱜ ᱠᱟᱱᱟ ᱡᱮ ᱡᱟᱦᱟ ᱠᱚ ᱰᱚᱠᱩᱢᱮᱱᱴ ᱞᱟᱜᱟᱜᱼᱟ ᱚᱱᱟ ᱠᱚ ᱞᱟᱦᱟ ᱤᱧ ᱞᱟᱹᱭ ᱟᱢ ᱠᱟᱱᱟ ᱴᱷᱤᱠ ᱜᱮᱭᱟ ᱛᱳ ᱴᱷᱤᱠ ᱜᱮᱭᱟ ᱚᱱᱟ ᱰᱚᱠᱩᱢᱮᱱᱴ ᱞᱟᱦᱟ ᱟᱨ ᱢᱤᱫᱷᱟᱣ ᱤᱧ ᱠᱩᱞᱤᱭᱮᱫ ᱢᱮᱭᱟ ᱟᱢᱟᱜ ᱢᱟᱱᱮ ᱯᱞᱮᱭᱟᱨ ᱨᱳᱞ ᱦᱤᱥᱟᱹᱛᱮ ᱪᱮᱫ ᱠᱟᱱᱛᱟᱢᱟ ᱚᱠᱟᱨᱮᱢ ᱜᱟᱛᱮᱜ ᱛᱮ ᱯᱷᱚᱨᱣᱭᱟᱰ ᱥᱮ ᱩᱭᱤᱝᱜᱟᱨ ᱨᱮᱥᱮ ᱜᱳᱞᱠᱤᱯᱤᱝ ᱠᱟᱱᱟᱢ ᱟᱪᱷᱟ ᱟᱪᱷᱟ ᱯᱷᱚᱨᱣᱟᱨᱰ ᱨᱮᱢ ᱜᱟᱛᱮᱜᱼᱟ ᱴᱷᱤᱠ ᱜᱮᱭᱟ ᱛᱳ ᱰᱚᱠᱩᱢᱮᱱᱴ ᱤᱧ ᱞᱟᱹᱭ ᱟᱢ ᱠᱟᱱᱟ ᱛᱳ ᱰᱚᱠᱩᱢᱮᱱᱴ ᱫᱚ ᱱᱤᱭᱟᱹ ᱦᱩᱭᱩᱜ ᱠᱟᱱᱟ ᱡᱚᱫᱤ ᱧᱮᱞ ᱢᱮ ᱡᱚᱫᱤ ᱱᱚᱰᱮ ᱴᱟᱩᱱ ᱠᱞᱟᱵᱽ ᱨᱮ ᱠᱳᱪᱤᱝ ᱦᱟᱛᱟᱣ ᱮᱢ ᱞᱟᱹᱭ ᱠᱷᱟᱡ ᱛᱟᱦᱚᱞᱮ ᱯᱨᱚᱛᱷᱚᱢᱛ ᱰᱚᱠᱩᱢᱮᱱᱴ ᱫᱚ ᱟᱫᱷᱟᱨ ᱠᱟᱨᱨᱰ ᱞᱟᱜᱟᱜ ᱠᱟᱱᱟ ᱴᱷᱤᱠ ᱜᱮᱭᱟ ᱟᱫᱷᱟᱨ ᱠᱟᱨᱰ ᱞᱟᱜᱟᱜᱼᱟ ᱟᱫᱷᱟᱨ ᱠᱟᱨᱰ ᱞᱟᱜᱟᱜᱼᱟ ᱯᱮᱱ ᱠᱟᱨᱰ ᱟᱨ ᱵᱟᱨᱭᱟ ᱵᱟᱨᱭᱟ ᱠᱳᱯᱤ ᱯᱷᱳᱴᱳᱜᱨᱟᱯ ᱞᱟᱜᱟᱜᱼᱟ ᱯᱟᱥᱯᱳᱴ ᱥᱟᱭᱤᱡ ᱯᱷᱳᱴᱳ ᱴᱷᱤᱠ ᱜᱮᱭᱟ ᱦᱮᱸ ᱦᱮᱸ ᱟᱨ ᱟᱱᱟ ᱟᱱᱟ ᱥᱟᱶ ᱥᱟᱶᱛᱮ ᱡᱮᱦᱮᱛᱩ ᱱᱚᱰᱮ ᱯᱨᱮᱠᱴᱤᱥ ᱦᱩᱭᱩᱜᱼᱟ ᱴᱷᱤᱠ ᱜᱮᱭᱟ ᱛᱳ ᱯᱨᱮᱠᱴᱤᱥ ᱨᱮᱭᱟᱜ ᱦᱮᱸ ᱟᱨᱠᱤ ᱯᱨᱮᱠᱴᱤᱥ ᱫᱚ ᱱᱚᱰᱮ ᱵᱟᱨᱫᱷᱟᱣ ᱦᱩᱭᱩᱜᱼᱟ ᱴᱷᱤᱠ ᱜᱮᱭᱟ ᱛᱳ ᱥᱮᱛᱟᱜ ᱟᱨ ᱟᱹᱭᱩᱵ ᱦᱩᱭᱩᱜᱼᱟ ᱟᱫᱚ ᱥᱮᱛᱟᱜ ᱟᱨ ᱟᱹᱭᱩᱵ ᱢᱚᱫᱷᱮ ᱡᱟᱸᱦᱟᱴᱟᱜ ᱡᱟᱸᱦᱟᱴᱟᱜ ᱴᱟᱤᱢ ᱟᱢ ᱱᱚᱰᱮ ᱚᱠᱟ ᱞᱮᱠᱟᱛᱮ ᱡᱟᱦᱟᱴᱟᱜ ᱴᱟᱭᱤᱢᱮᱢ ᱧᱟᱢᱟ ᱚᱱᱟ ᱴᱟᱭᱤᱢ ᱢᱚᱫᱷᱮ ᱦᱮᱡ ᱦᱩᱭᱩᱜ ᱛᱟᱢᱟ ᱥᱮ ᱥᱮ ᱟᱢᱟᱜ ᱦᱚᱸ ᱛᱤᱱ ᱥᱚᱢᱚᱭ ᱥᱚᱢᱚᱭᱮᱢ ᱧᱟᱢᱟ ᱚᱱᱠᱟ ᱦᱤᱥᱟᱹᱵᱛᱮ ᱡᱩᱫᱤ ᱟᱹᱭᱩᱵ ᱠᱷᱟᱡ ᱟᱹᱭᱩᱵ ᱵᱮᱞᱟ ᱟᱨ ᱥᱮᱛᱟᱜ ᱠᱷᱟᱡ ᱥᱮᱛᱟᱜ ᱵᱮᱞᱟ ᱴᱷᱤᱠ ᱜᱮᱭᱟ ᱟᱨ ᱥᱮᱛᱟᱜ ᱨᱮᱭᱟᱜ ᱴᱟᱭᱤᱢ ᱫᱚ ᱪᱷᱚ ᱵᱟᱡᱮ ᱠᱷᱚᱱ ᱦᱩᱭᱩᱜ ᱠᱟᱱᱟ ᱟᱨ ᱟᱨ ᱦᱮᱸ ᱟᱹᱭᱩᱵ ᱦᱮᱸ ᱟᱹᱭᱩᱵ ᱨᱮᱭᱟᱜ ᱫᱚ ᱪᱟᱨ ᱵᱟᱡᱮ ᱠᱷᱚᱱ ᱦᱩᱭᱩᱜ ᱠᱟᱱᱟ ᱴᱨᱮᱱᱤᱝ ᱫᱚ ᱟᱨ ᱟᱨ ᱧᱮᱞ ᱢᱮ ᱱᱤᱭᱟᱹ ᱴᱨᱮᱱᱤᱝ ᱨᱮᱭᱟᱜ ᱪᱟᱨᱡ ᱫᱚ ᱢᱟᱱᱛᱷᱞᱤ ᱫᱚ ᱵᱟᱝ ᱞᱟᱜᱟᱜᱼᱟ ᱴᱷᱤᱠ ᱜᱮᱭᱟ ᱛᱳ ᱱᱤᱭᱟᱹ ᱫᱚ ᱡᱟᱥᱴ ᱡᱚᱠᱷᱚᱱ ᱵᱷᱚᱨᱛᱤᱟ ᱛᱚᱠᱷᱚᱱ ᱵᱷᱚᱨᱛᱤ ᱥᱚᱢᱚᱭᱜᱮ ᱯᱟᱥᱳ ᱴᱟᱠᱟ ᱞᱟᱜᱟᱜ ᱠᱟᱱᱟ ᱟᱨ ᱯᱟᱥᱳ ᱴᱟᱠᱟ ᱞᱟᱜᱟᱜ ᱠᱟᱱᱟ ᱟᱨ ᱠᱷᱚᱡ ᱡᱟᱹᱥᱛᱤ ᱪᱟᱨᱡ ᱫᱚ ᱪᱮᱫ ᱦᱚᱸ ᱵᱟᱝ ᱞᱟᱜᱟᱜ ᱠᱟᱱᱟ ᱫᱤᱭᱮ ᱤᱱᱟᱹ ᱯᱚᱨ ᱡᱚᱠᱷᱚᱱ ᱱᱚᱰᱮ ᱟᱢ ᱱᱚᱰᱮᱢ ᱴᱨᱮᱱᱤᱝ ᱚᱜ ᱟ ᱫᱚ ᱴᱨᱮᱱᱤᱝ ᱪᱚᱞᱟᱠᱟᱞᱤᱱ ᱟᱨᱠᱤ ᱡᱩᱫᱤ ᱟᱢᱟᱜ ᱱᱚᱰᱮ ᱢᱟᱱᱮ ᱠᱩᱪᱷᱩᱜᱟᱱ ᱡᱮᱢᱚᱱ ᱠᱤᱪᱷᱩ ᱟᱨᱠᱤ ᱥᱚᱢᱚᱭ ᱥᱚᱢᱚᱭ ᱚᱠᱛᱚᱨᱮ ᱠᱤᱪᱷᱩ ᱵᱟᱨᱦᱮ ᱠᱷᱚᱡ ᱠᱤᱪᱷᱩ ᱤᱱᱵᱷᱤᱥᱜᱮᱴᱳᱨ ᱞᱮᱠᱟ ᱠᱩᱪᱷᱩ ᱯᱞᱮᱭᱟᱨ ᱠᱚ ᱦᱤᱡᱩᱜ ᱜᱮᱭᱟ ᱛᱳ ᱱᱚᱰᱮ ᱜᱟᱛᱮᱜ ᱡᱚᱠᱷᱚᱱ ᱦᱩᱭᱩᱜᱼᱟ ᱚᱱᱟ ᱜᱟᱛᱮᱜ ᱵᱤᱡᱨᱮ ᱡᱩᱫᱤ ᱵᱷᱟᱜᱤ ᱡᱩᱫᱤᱢ ᱜᱟᱛᱮ ᱫᱟᱲᱮᱭᱟᱜ ᱠᱷᱟᱡ ᱟᱢᱟᱜ ᱠᱤᱪᱷᱩ ᱱᱚᱰᱮ ᱥᱚᱨᱠᱟᱨ ᱫᱤᱠ ᱛᱚᱨᱚᱯ ᱛᱷᱮᱠᱮ ᱵᱷᱟᱜᱤ ᱯᱷᱮᱥᱮᱞᱤᱴᱤᱢ ᱧᱟᱢ ᱫᱟᱲᱮᱭᱟᱜᱼᱟ ᱡᱮᱢᱚᱱ ᱠᱤ ᱦᱮᱸ ᱡᱮᱢᱚᱱ ᱠᱤ ᱡᱩᱛᱟᱹ ᱠᱚ ᱤᱭᱟᱹ ᱠᱚ ᱚᱱᱟ ᱠᱚ ᱵᱷᱟᱹᱜᱤ ᱯᱷᱮᱥᱮᱞᱤᱴᱤᱢ ᱧᱟᱢ ᱫᱟᱲᱮᱭᱟᱜᱼᱟ ᱦᱮᱸ ᱵᱷᱚᱨᱛᱤ ᱞᱟᱹᱜᱤᱫ ᱦᱮᱸ ᱦᱤᱡᱩᱜ ᱢᱮ ᱟᱢ ᱜᱟᱯᱟ ᱜᱮ ᱦᱤᱡᱩᱜ ᱢᱮ ᱪᱮᱫᱟᱜ ᱡᱮ ᱜᱟᱯᱟ ᱥᱳᱢᱵᱟᱨ ᱠᱟᱱᱟ ᱛᱳ ᱥᱳᱢᱵᱟᱨ ᱢᱟ ᱠᱷᱩᱞᱟᱹᱣ ᱜᱮ ᱛᱟᱸᱦᱮᱱᱟ ᱦᱤᱡᱩᱜ ᱢᱮ ᱜᱟᱯᱟ ᱜᱮ ᱦᱮᱸ ᱟᱢ ᱦᱤᱡᱩᱜ ᱢᱮ ᱟᱢ ᱦᱮᱸ ᱥᱮᱛᱟᱜ ᱵᱮᱞᱟᱜᱮ ᱦᱤᱡᱩᱜ ᱢᱮ ᱠᱚᱱᱳ ᱚᱥᱩᱵᱤᱫᱟ ᱵᱟᱝ ᱦᱩᱭᱩᱜᱼᱟ ᱴᱷᱤᱠ ᱜᱮᱭᱟ ᱴᱷᱤᱠ ᱜᱮᱭᱟ ᱴᱷᱤᱠ ᱜᱮᱭᱟ ᱳᱠᱮ ᱳᱠᱮ ᱴᱷᱤᱠ ᱜᱮᱭᱟ ᱵᱟᱭ